ᱦᱮᱸ ᱤᱧᱟᱜ ᱱᱚᱝᱠᱟ ᱞᱟᱠᱪᱟᱨ ᱦᱮᱣᱟ ᱢᱮᱱᱟᱜ ᱛᱤᱧ ᱜᱮᱭᱟ ᱪᱮᱫᱟᱜ ᱵᱟᱝᱢᱟ ᱤᱧ ᱮᱱᱮᱡ ᱥᱮᱨᱮᱧ ᱟᱹᱰᱤ ᱱᱟᱯᱟᱭ ᱤᱧ ᱠᱩᱥᱤᱭᱟᱜᱼᱟ ᱟᱨ ᱛᱤᱨᱭᱳ ᱟᱨ ᱵᱟᱱᱟᱢ ᱱᱚᱣᱟ ᱠᱤᱱ ᱫᱚ ᱟᱹᱰᱤ ᱱᱟᱯᱟᱭ ᱤᱧ ᱠᱩᱥᱤᱭᱟᱜᱼᱟ ᱚᱱᱟ ᱛᱮ ᱟᱹᱭᱩᱵ ᱵᱮᱞᱟ ᱥᱮᱡ ᱛᱮᱜᱮ ᱡᱚᱠᱷᱚᱱ ᱜᱮ ᱥᱳᱢᱚᱭ ᱤᱧ ᱧᱟᱢᱟ ᱯᱷᱟᱠᱟ ᱩᱱ ᱥᱳᱢᱚᱭᱮ ᱨᱮᱜᱮ ᱦᱳᱭ ᱦᱳᱭ ᱛᱤᱭᱳᱧ ᱚᱨᱚᱝ ᱟ ᱵᱟᱝ ᱠᱷᱟᱱ ᱚᱱᱟ ᱥᱟᱶᱛᱮ ᱡᱮ ᱵᱟᱱᱟᱢ ᱢᱮᱱᱟᱜᱼᱟ ᱚᱱᱟ ᱵᱟᱱᱟᱢᱤᱧ ᱢᱟᱱᱮ ᱨᱮᱛᱟᱭᱟ ᱱᱚᱜ ᱱᱚᱣᱟ ᱦᱣᱭᱟ ᱫᱚ ᱯᱨᱟᱭ ᱜᱮ ᱱᱚᱭᱟ ᱮᱠᱴᱩ ᱵᱟᱝ ᱦᱩᱭ ᱞᱮᱱ ᱠᱷᱟᱱ ᱤᱧ ᱦᱚᱸ ᱴᱷᱤᱠ ᱵᱟᱹᱧ ᱟᱹᱭᱠᱟᱹᱣᱟ ᱵᱤᱵᱷᱤᱱᱱᱚ ᱨᱚᱠᱚᱢ ᱥᱮᱨᱮᱧ ᱤᱧ ᱚᱨᱚᱝ ᱟᱠᱟᱵᱟ ᱱᱚᱣᱟ ᱫᱚ ᱟᱹᱰᱤ ᱞᱟᱦᱟ ᱠᱷᱚᱱ ᱜᱮ ᱢᱮᱱᱟᱜ ᱛᱤᱧᱟᱹ